ᱱᱚᱣᱟ ᱵᱟᱠᱟᱨᱳ ᱡᱷᱟᱲᱠᱷᱚᱸᱰ ᱨᱮ ᱫᱩᱠ ᱦᱤᱥᱟᱹᱵ ᱛᱮ ᱞᱟᱹᱭ ᱜᱟᱱᱚᱜᱼᱟ ᱡᱮ ᱡᱟᱦᱟᱱᱟᱜ ᱵᱤᱡᱽᱱᱮᱥ ᱚᱲᱟᱜ ᱨᱮ ᱫᱩᱲᱩᱵ ᱫᱩᱲᱩᱵ ᱢᱤᱫ ᱵᱟᱨ ᱯᱚᱭᱥᱟ ᱦᱚᱸ ᱠᱟᱢᱟᱜ ᱜᱮᱭᱟ ᱡᱮᱥᱮ ᱠᱤ ᱟᱸᱜ ᱥᱟᱨ ᱠᱚ ᱯᱟᱨᱭᱟᱲᱤ ᱠᱚ ᱠᱚᱴᱷᱮ ᱠᱚ ᱟᱪᱪᱷᱟ ᱛᱚ ᱚᱱᱟ ᱠᱚ ᱵᱮᱱᱟᱣ ᱠᱟᱛᱮᱫ ᱯᱟᱨᱠᱚᱢ ᱵᱮᱱᱟᱣ ᱞᱮᱠᱷᱟᱱ ᱜᱮ ᱯᱟᱨᱠᱚᱢ ᱫᱚ ᱟᱵᱚ ᱫᱚ ᱟᱹᱰᱤ ᱯᱟᱨᱠᱚᱢ ᱫᱚ ᱟᱹᱰᱤ ᱢᱟᱹᱱ ᱡᱤᱱᱤᱥ ᱠᱟᱱᱟ ᱛᱚ ᱡᱟᱦᱟᱸᱭ ᱯᱮᱲᱟ ᱦᱚᱲ ᱠᱚ ᱫᱩᱲᱩᱵ ᱟ ᱛᱚ ᱯᱟᱨᱠᱚᱢ ᱵᱤᱞᱟᱭ ᱠᱷᱟᱱ ᱚᱱᱟ ᱜᱮ ᱥᱚᱱᱢᱟᱱ ᱢᱮᱱᱟᱜ ᱛᱟᱵᱚᱱᱟ ᱟᱫᱚ ᱵᱤᱦᱟᱨᱤ ᱞᱮᱠᱟ ᱫᱚ ᱵᱟᱝ ᱥᱮ ᱡᱮ ᱪᱮᱭᱟᱨᱮᱢ ᱟᱹᱜᱩᱭᱟ ᱴᱮᱵᱤᱞᱮᱢ ᱟᱹᱜᱩᱭᱟ ᱠᱩᱨᱥᱤᱢ ᱟᱹᱜᱩᱭᱟ ᱚᱱᱠᱟ ᱫᱚ ᱵᱟᱝᱜᱮ ᱛᱚ ᱟᱵᱚᱣᱟᱜ ᱠᱟᱞᱪᱟᱨ ᱥᱚᱢᱟᱡᱽ ᱨᱤᱛᱤ ᱨᱮᱣᱟᱡᱽ ᱚᱱᱟ ᱠᱚ ᱥᱚᱝᱜᱚᱴᱚᱱ ᱠᱟᱛᱮ ᱚᱱᱟ ᱠᱚ ᱢᱤᱞᱟᱹᱣ ᱠᱟᱛᱮ ᱚᱱᱟ ᱜᱮ ᱚᱱᱟ ᱦᱤᱥᱟᱹᱵ ᱛᱮ ᱪᱟᱞᱟᱜ ᱦᱩᱭᱩᱜ ᱠᱟᱱᱟ ᱡᱮᱭᱥᱮ ᱠᱤ ᱵᱚᱸᱜᱟ ᱵᱩᱨᱩ ᱠᱚ ᱥᱟᱱᱛᱟᱲ ᱥᱚᱢᱟᱡᱽ ᱨᱮ ᱡᱟᱦᱟᱸ ᱢᱮᱱᱟᱜᱼᱟ ᱵᱟᱦᱟ ᱠᱚ ᱢᱟᱜᱽ ᱠᱚ ᱥᱚᱦᱚᱨᱟᱭ ᱠᱚ ᱡᱟᱦᱟᱱᱟᱜ ᱜᱮ ᱢᱮᱱᱟᱜᱼᱟ ᱛᱚ ᱚᱱᱟ ᱦᱤᱥᱟᱹᱵ ᱛᱮ ᱚᱲᱟᱜ ᱫᱩᱣᱟᱹᱨ ᱦᱚᱸ ᱢᱟᱱᱮ ᱠᱚᱨᱟᱣ ᱦᱩᱭᱩᱜ ᱠᱟᱱᱟ ᱟᱨ ᱚᱲᱟᱜ ᱫᱩᱣᱟᱹᱨ ᱫᱚ ᱢᱚᱛᱞᱚᱵ ᱥᱟᱯ ᱥᱩᱛᱨᱟᱹ ᱢᱮᱱᱟᱜᱼᱟ ᱰᱤᱡᱟᱭ ᱱᱤᱝ ᱦᱚᱸ ᱢᱮᱱᱟᱜᱼᱟ ᱯᱟᱹᱲᱞᱟᱹᱠ ᱦᱚᱸ ᱢᱮᱱᱟᱜᱼᱟ ᱟᱹᱰᱤ ᱡᱟ ᱫᱚᱢᱮ ᱫᱚᱢᱮ ᱞᱮᱠᱟᱱ ᱰᱤᱡᱟᱭᱤᱱ ᱠᱚ ᱞᱟᱜᱟᱣ ᱟᱠᱚ ᱛᱚ ᱚᱱᱟ ᱠᱟᱞᱟ ᱦᱚᱸ ᱮᱴᱟᱜ ᱦᱚᱲ ᱠᱚ ᱠᱩᱥ ᱤᱭᱟᱜᱼᱟ ᱛᱚ ᱩᱱᱤ ᱦᱚᱸ ᱢᱮᱛᱟᱢᱟ ᱫᱮᱞᱟᱝ ᱟᱞᱮ ᱚᱲᱟᱜ ᱨᱮ ᱛᱚ ᱟᱞᱮ ᱦᱚᱸ ᱵᱮᱱᱟ ᱟᱞᱮ ᱢᱟ ᱵᱟᱦᱟ ᱠᱚ ᱟᱨ ᱰᱤᱡᱟᱭᱱᱟᱞᱮᱢᱮ ᱛᱚ ᱰᱤᱡᱟᱭᱤᱱ ᱟᱯᱮ ᱛᱚ ᱚᱸᱰᱮ ᱦᱚᱸ ᱯᱚᱭᱥᱟ ᱮᱠᱫᱩᱥ ᱠᱟᱢᱟᱜ ᱜᱮᱭᱟ ᱦᱮᱸ ᱟᱢᱟᱜ ᱫᱮᱠᱷᱟ ᱫᱤᱠᱷᱤᱛᱮ ᱢᱮᱱᱠᱷᱟᱱ ᱩᱱᱟᱹᱜ ᱢᱚᱡᱽᱮᱢ ᱛᱮᱭᱟᱨ ᱠᱮᱫᱟ ᱵᱤᱡ ᱨᱮ ᱡᱮᱨᱮᱲ ᱯᱚᱛᱟᱣ ᱠᱮᱫᱟᱢ ᱵᱟᱦᱟ ᱠᱮᱫᱟᱢ ᱰᱟᱹᱨ ᱠᱮᱫᱟᱢ ᱯᱟᱹᱲᱞᱟᱹᱠ ᱠᱮᱫᱟᱢ ᱛᱚ ᱤᱧᱟᱹᱜ ᱛᱟᱲᱟᱝ ᱫᱟᱲᱟᱝ ᱚᱲᱟᱜ ᱨᱮ ᱤᱧᱟᱹᱜ ᱵᱟᱹᱧ ᱫᱟᱲᱮᱭᱟᱜ ᱠᱟᱱᱟ ᱥᱚᱢᱚᱭ ᱵᱟᱹᱧ ᱠᱟᱹᱢᱤ ᱢᱮ ᱟᱨ ᱠᱩᱲᱟᱹᱭᱤᱧ ᱮᱢᱟᱢᱟ ᱛᱚ ᱚᱱᱟ ᱠᱟᱹᱢᱤ ᱛᱮᱦᱚᱸ ᱚᱱᱟ ᱫᱚ ᱯᱚᱭᱥᱟ ᱤᱱᱠᱟᱢᱚᱜ ᱠᱟᱱ ᱜᱮᱭᱟ ᱡᱮᱭᱥᱮ ᱠᱤ ᱡᱮᱭᱥᱮᱠᱤ ᱦᱟᱴᱟᱜ ᱠᱚᱢ ᱛᱮᱭᱟᱨᱟᱢ ᱟᱨ ᱡᱚᱱᱚᱜ ᱠᱚᱢ ᱛᱮᱭᱟᱨᱟᱢ ᱟᱨ ᱟᱸᱜ ᱥᱟᱨ ᱠᱚᱢ ᱵᱮᱱᱟᱣᱟ ᱢᱟᱜ ᱠᱚᱛᱮ ᱚᱱᱟ ᱛᱮᱦᱚᱸ ᱥᱟᱱᱛᱟᱲ ᱥᱚᱢᱟᱡᱽ ᱨᱮ ᱨᱟᱹᱥᱠᱟᱹ ᱮᱱᱮᱡ ᱥᱮᱨᱮᱧ ᱰᱮᱨᱮᱧ ᱠᱚ ᱡᱟᱜᱮ ᱢᱮᱱᱟᱜᱼᱟ ᱛᱚ ᱚᱱᱠᱟ ᱥᱟᱱᱛᱟᱲ ᱥᱚᱢᱟᱡᱽ ᱞᱮᱠᱟᱛᱮ ᱢᱮᱱᱟᱜᱼᱟ ᱟᱨ ᱚᱠᱟ ᱦᱚᱸ ᱵᱟᱹᱠᱤ ᱫᱚ ᱵᱟᱹᱱᱩᱜ ᱟᱹᱱᱤᱡ ᱟᱵᱚ ᱡᱟᱦᱟᱸ ᱥᱟᱱᱛᱟᱲ ᱥᱚᱢᱟᱡᱽ ᱨᱮ ᱞᱮᱠ ᱵᱷᱟᱜᱽ ᱢᱮᱱᱟᱜᱼᱟ ᱵᱚᱸᱜᱟ ᱵᱩᱨᱩ ᱢᱮᱱᱟᱜᱼᱟ ᱮᱱᱮᱡ ᱥᱮᱨᱮᱧ ᱢᱮᱱᱟᱜᱼᱟ ᱠᱟᱞᱪᱟᱨ ᱢᱮᱱᱟᱜᱼᱟ ᱚᱱᱟ ᱫᱚ ᱡᱤᱣᱤ ᱢᱮᱱᱟᱜ ᱜᱮᱭᱟ ᱟᱨ ᱨᱟᱹᱥᱠᱟᱹ ᱜᱮ ᱢᱮᱱᱟᱜ ᱜᱮᱭᱟ ᱱᱤᱛᱚᱜ ᱦᱚᱸ ᱛᱩᱢᱫᱟᱜ ᱴᱟᱢᱟᱠᱟᱛᱮ ᱪᱚᱲᱪᱩᱲᱤᱭᱟᱛᱮ ᱮᱱᱮᱡ ᱥᱮᱨᱮᱧ ᱢᱮᱱᱟᱜ ᱜᱮᱭᱟ ᱱᱟᱭᱠᱮ ᱠᱚ ᱤᱫᱤᱭᱮᱢ ᱟᱹᱜᱩᱭᱟᱢ ᱮᱱᱮᱡ ᱠᱟᱛᱮ ᱚᱱᱟ ᱠᱚ ᱢᱮᱱᱟᱜ ᱜᱮᱭᱟ ᱟᱹᱰᱤ ᱢᱚᱡᱽ ᱢᱚᱡᱽ ᱢᱮᱱᱟᱜᱼᱟ ᱟᱵᱚᱣᱟᱜ ᱥᱟᱱᱛᱟᱲ ᱫᱚᱢᱮ ᱫᱚ ᱨᱤᱞᱟᱹᱢᱟᱞᱟ ᱜᱮᱭᱟ ᱦᱮᱸᱥᱮ ᱟᱹᱰᱤ ᱠᱩᱥᱤ ᱜᱮ ᱵᱩᱡᱷᱟᱹᱜᱼᱟ ᱟᱪᱪᱷᱟ ᱱᱚᱝᱠᱟ ᱜᱮᱧ ᱢᱩᱪᱟᱹᱫ ᱮᱫᱟ